ᱟᱞᱮᱭᱟᱜ ᱩᱞᱵᱟᱜᱟᱱ ᱢᱮᱱᱟᱜ ᱛᱟᱞᱮᱭᱟ ᱛᱚ ᱚᱱᱟ ᱩᱞ ᱵᱟᱜᱟᱱ ᱨᱮ ᱜᱚᱨᱚᱡᱽ ᱫᱚ ᱤᱧᱟᱹᱜ ᱦᱚᱸᱢᱮᱱᱟᱜ ᱜᱮᱭᱟ ᱟᱨ ᱤᱧᱜᱮ ᱫᱤᱱᱤᱧ ᱛᱟᱦᱮᱱ ᱛᱟᱞᱮᱭᱟ ᱫᱟᱜ ᱠᱩᱧ ᱮᱢᱟᱜᱼᱟ ᱟᱨ ᱚᱲᱟᱜ ᱦᱚᱲ ᱠᱚᱦᱚᱸ ᱠᱚ ᱥᱮᱱ ᱵᱟᱲᱟᱜ ᱛᱟᱞᱮ ᱜᱮᱭᱟ ᱚᱲᱟᱜ ᱦᱚᱲ ᱦᱚᱸ ᱚᱸᱰᱮ ᱠᱚ ᱦᱚᱨᱦᱚᱭ ᱛᱟᱦᱮᱫ ᱩᱞ ᱠᱚ ᱡᱚᱜᱼᱟ ᱟᱨ ᱱᱤᱛᱚᱜ ᱫᱚ ᱩᱞ ᱡᱚ ᱞᱮᱱᱠᱷᱟᱱ ᱦᱚᱲ ᱠᱚ ᱤᱫᱤᱭᱟ ᱤᱫᱤ ᱠᱟᱨᱚᱱ ᱛᱮ ᱚᱸᱰᱮᱢᱤᱫ ᱦᱚᱲ ᱵᱟᱝ ᱢᱤᱫ ᱦᱚᱲ ᱞᱮ ᱛᱟᱦᱮᱱ ᱜᱮᱭᱟ ᱤᱧ ᱫᱚ ᱯᱨᱟᱭᱜᱤᱧ ᱛᱟᱦᱮᱱᱟ ᱟᱨ ᱤᱧ ᱵᱟᱹᱧ ᱛᱟᱦᱮᱱᱟ ᱛᱚᱠᱷᱚᱱ ᱫᱚ ᱚᱲᱟᱜ ᱦᱚᱲ ᱠᱚᱦᱚᱸ ᱠᱚ ᱛᱟᱦᱮᱱ ᱛᱟᱞᱮ ᱜᱮᱭᱟ ᱛᱚ ᱡᱚᱛᱚ ᱠᱚᱛᱮ ᱜᱮᱞᱮ ᱯᱚᱨᱤᱪᱟᱞᱚᱱᱟᱭᱟ ᱱᱚᱣᱟ ᱠᱟᱨᱚᱱᱛᱮ ᱡᱚᱛᱚ ᱦᱚᱲᱜᱮ ᱢᱟᱱᱮ ᱢᱤᱫᱵᱮᱲᱟ ᱫᱚᱞᱮ ᱛᱮᱦᱮᱱ ᱜᱮᱭᱟ ᱡᱟᱦᱟᱸᱭ ᱵᱟᱝ ᱡᱟᱦᱟᱸᱭ ᱢᱤᱫᱵᱮᱲᱟ ᱫᱚᱞᱮ ᱛᱟᱦᱮᱱ ᱜᱮᱭᱟ ᱦᱚᱨᱦᱚᱭ ᱜᱮᱭᱟᱞᱮ ᱛᱟᱯᱚᱨᱮ ᱟᱨᱚ ᱱᱚᱜᱼᱚ ᱱᱚᱣᱟ ᱢᱟᱛᱠᱚᱢ ᱵᱟᱜᱟᱱ ᱢᱮᱱᱟᱜ ᱛᱟᱞᱮᱭᱟ ᱢᱟᱛᱠᱚᱢ ᱵᱟᱜᱟᱱ ᱦᱚᱸ ᱱᱤᱛᱚᱜ ᱢᱟᱛᱠᱚᱢ ᱧᱩᱨ ᱮᱦᱚᱵ ᱟᱠᱟᱱᱟ ᱱᱤᱛᱚᱜ ᱚᱱᱟ ᱦᱚᱸ ᱢᱟᱱᱮ ᱡᱚᱛᱚ ᱠᱚᱛᱮ ᱜᱮᱞᱮ ᱦᱟᱞᱟᱝᱼᱟ ᱟᱨᱻ ᱪᱟᱞᱟᱜ ᱜᱮᱭᱟᱞᱮ ᱛᱚ ᱤᱧ ᱢᱟᱲᱟᱝ ᱤᱧ ᱪᱟᱞᱟᱜ ᱛᱟᱞᱮᱭᱟ ᱪᱟᱞᱟᱣ ᱠᱟᱛᱮᱫ ᱤᱧ ᱧᱮᱞᱟ ᱛᱤᱱᱟᱹᱜ ᱜᱟᱱ ᱧᱩᱨ ᱮᱱᱟ ᱵᱟᱝ ᱧᱩᱨ ᱮᱱᱟ ᱢᱮᱨᱚᱢ ᱵᱷᱮᱰᱤ ᱠᱚ ᱡᱚᱢᱟ ᱛᱚ ᱤᱧᱤᱧ ᱥᱮᱱ ᱞᱮᱱᱠᱷᱟᱱ ᱩᱱᱠᱩ ᱠᱚ ᱵᱟᱲᱟᱭ ᱛᱟᱞᱮᱭᱟ ᱡᱮ ᱵᱟᱝ ᱥᱮᱱ ᱠᱟᱱᱟᱭ ᱛᱟᱦᱚᱞᱮ ᱟᱵᱚ ᱦᱚᱸᱵᱚᱱ ᱥᱮᱱᱚᱜᱼᱟ ᱟᱨ ᱥᱮᱱ ᱠᱟᱛᱮᱫ ᱦᱟᱞᱟᱝ ᱦᱩᱭᱩᱜᱼᱟ ᱦᱟᱞᱟᱝ ᱠᱟᱛᱮᱫ ᱞᱮ ᱟᱹᱜᱩᱭ ᱛᱟᱦᱮᱫ ᱟᱨ ᱱᱚᱝᱠᱟ ᱫᱮᱠᱵᱷᱟᱞ ᱞᱮᱠᱟᱛᱮ ᱫᱚ ᱡᱚᱛᱚ ᱠᱚᱜᱮᱞᱮ ᱧᱮᱞᱟ ᱚᱠᱚᱭ ᱢᱟᱛᱠᱚᱢ ᱫᱟᱨᱮ ᱢᱟᱜᱮᱫ ᱛᱟᱵᱚᱱᱟᱭ ᱥᱮ ᱤᱫᱤᱭᱟᱭ ᱥᱮ ᱱᱚᱝᱠᱟ ᱚᱱᱮᱠ ᱠᱤᱪᱷᱩ ᱱᱚᱝᱠᱟ ᱢᱟᱛᱠᱚᱢ ᱰᱟᱹᱨ ᱠᱚᱦᱚᱸ ᱢᱟᱜ ᱞᱮᱠᱷᱟᱱ ᱠᱷᱚᱛᱤᱜᱼᱟ ᱥᱮ ᱩᱞᱵᱟᱜᱟᱱ ᱨᱮᱦᱚᱸ ᱩᱞ ᱰᱟᱹᱨ ᱠᱚ ᱢᱟᱜ ᱞᱮᱠᱷᱟᱱ ᱠᱷᱚᱛᱤᱜᱼᱟ ᱱᱚᱣᱟ ᱦᱤᱥᱟᱹᱵ ᱛᱮ ᱟᱞᱮ ᱫᱚ ᱢᱤᱫ ᱦᱚᱲ ᱫᱚᱞᱮ ᱛᱟᱦᱮᱱ ᱜᱮᱭᱟ ᱛᱚ ᱚᱱᱟᱨᱮ ᱯᱚᱨᱤᱪᱟᱞᱚᱱᱟ ᱯᱚᱨᱤ ᱪᱚᱨᱪᱟ ᱯᱚᱨᱤᱪᱚᱨᱪᱟ ᱫᱚ ᱤᱧ ᱜᱤᱧ ᱛᱟᱦᱮᱱ ᱛᱟᱞᱮᱭᱟ ᱟᱨ ᱤᱧᱜᱤᱧ ᱧᱮᱞᱟ ᱫᱮᱠᱵᱷᱟᱞᱟᱹᱧ ᱟᱨ ᱛᱟᱦᱮᱱ ᱜᱤᱭᱟᱹᱧ ᱚᱱᱟ ᱠᱟᱨᱚᱱᱛᱮ ᱡᱚᱛᱚᱱᱟᱜ ᱜᱮ ᱡᱚᱛᱚ ᱦᱚᱲ ᱛᱮᱜᱮᱞᱮ ᱯᱚᱨᱤᱪᱟᱞᱚᱱᱟᱭᱟ ᱢᱮᱱᱠᱷᱟᱱ ᱯᱨᱟᱭ ᱤᱧᱜᱤᱧ ᱛᱟᱦᱮᱱ ᱛᱟᱞᱮᱭᱟ